ᱦᱮᱸ ᱪᱮᱬᱮ ᱫᱚ ᱡᱟᱦᱟᱸ ᱮᱢᱚᱱ ᱡᱤᱱᱤᱥ ᱢᱮᱱᱟᱜᱼᱟ ᱡᱟᱦᱟᱸ ᱫᱚ ᱥᱟᱺᱜᱤᱧ ᱨᱮ ᱥᱩᱨ ᱨᱮ ᱥᱩᱨᱟᱜ ᱡᱤᱱᱤᱥ ᱥᱟᱺᱜᱤᱧ ᱨᱮ ᱱᱚᱝᱠᱟ ᱚᱱᱩᱵᱤᱠᱠᱷᱚᱱ ᱫᱩᱨᱵᱤᱠᱠᱷᱚᱱ ᱮᱥᱯᱤᱴᱤᱝ ᱮ ᱥᱯᱳᱨᱴ ᱱᱚᱝᱠᱟᱱᱟᱜ ᱟᱭᱢᱟ ᱡᱤᱱᱤᱥ ᱢᱮᱱᱟᱜᱼᱟ ᱢᱮᱱᱠᱷᱟᱡ ᱫᱚ ᱡᱟᱦᱟᱸ ᱱᱟᱯᱟᱭ ᱚᱠᱚᱡ ᱛᱮ ᱠᱤᱪᱷᱤ ᱪᱚᱴᱨᱮᱱ ᱪᱮᱬᱮ ᱥᱩᱨ ᱨᱮ ᱚᱛᱨᱮ ᱵᱟ ᱥᱟᱺᱜᱤᱧ ᱨᱮᱱ ᱪᱮᱬᱮ ᱥᱮᱜ ᱨᱮ ᱥᱩᱨ ᱨᱮᱢ ᱧᱮᱞᱮᱭᱟ ᱚᱱᱟᱫᱚ ᱫᱩᱨᱵᱤᱠᱠᱷᱚᱱ ᱡᱚᱱᱛᱨᱚ ᱡᱟᱦᱟᱸ ᱫᱩᱨᱵᱤᱱ ᱡᱚᱱᱛᱨᱚ ᱛᱮᱜᱮᱢ ᱧᱮᱞᱧᱟᱢ ᱫᱟᱲᱮᱭᱟᱭᱟ ᱥᱟᱱᱟᱢ ᱟᱹᱰᱤ ᱱᱤᱠᱷᱩᱛ ᱟᱹᱰᱤ ᱪᱮᱞᱮ ᱪᱮᱬᱮ ᱪᱮᱫᱠᱟᱭ ᱨᱚᱝᱟᱭ ᱥᱮ ᱪᱮᱫᱠᱟ ᱨᱚᱝ ᱛᱟᱭᱟ ᱪᱮᱫᱠᱟ ᱡᱟᱝᱜᱟ ᱛᱟᱭᱟ ᱥᱟᱱᱟᱢ ᱠᱤᱪᱷᱩ ᱮᱠᱫᱚᱢ ᱥᱯᱚᱥᱴᱚ ᱥᱟᱺᱦᱤᱡ ᱮᱠᱫᱚᱢ ᱯᱷᱟᱨᱪᱟ ᱥᱟᱺᱦᱤᱡ ᱮᱢ ᱧᱮᱞ ᱧᱟᱢ ᱫᱟᱲᱮ ᱟᱭᱟ ᱱᱚᱣᱟᱜᱮ ᱦᱚᱭᱛᱮᱜ ᱟᱹᱰᱤ ᱢᱟᱨᱟᱝ ᱡᱤᱱᱤᱥ ᱱᱚᱣᱟᱠᱚ ᱫᱷᱟᱹᱨᱛᱤ ᱨᱮ ᱩᱱᱩᱵᱤᱠᱠᱷᱚᱱ ᱫᱩᱨᱵᱤᱠᱠᱷᱚᱱ ᱡᱚᱱᱛᱨᱚ ᱠᱷᱚᱱᱟᱜ ᱜᱮ ᱥᱟᱱᱟᱢ ᱠᱤᱪᱷᱩ ᱡᱮᱱᱚ ᱡᱟᱦᱟᱸ ᱫᱚ ᱠᱟᱹᱴᱤᱡ ᱠᱟᱹᱴᱤᱡ ᱡᱤᱱᱤᱥ ᱡᱟᱦᱟᱸ ᱜᱤᱛᱤᱞ ᱞᱮᱠᱟᱱ ᱡᱤᱱᱤᱥ ᱡᱟᱦᱟᱸ ᱫᱚ ᱟᱹᱰᱤ ᱠᱷᱩᱫᱨᱚ ᱡᱤᱱᱤᱥ ᱟᱹᱰᱤ ᱛᱤᱞᱢᱤᱧ ᱞᱮᱠᱟᱱ ᱡᱤᱱᱤᱥ ᱡᱤᱱᱤᱥ ᱠᱚ ᱵᱟᱰᱟᱭ ᱧᱟᱢ ᱫᱟᱲᱮᱭᱟᱜᱼᱟ ᱡᱮ ᱡᱤᱱᱤᱥᱴᱟ ᱫᱚ ᱚᱠᱟ ᱞᱮᱠᱟ ᱪᱮᱫ ᱞᱮᱠᱟᱱᱟ ᱪᱮᱫ ᱞᱮᱠᱟ ᱨᱚᱝ ᱪᱮᱫ ᱞᱮᱠᱟ ᱦᱮᱸᱫᱮ ᱪᱮᱫ ᱞᱮᱠᱟ ᱟᱠᱟᱨ ᱟᱠᱠᱨᱤᱛᱤ ᱱᱚᱣᱟ ᱠᱚ ᱵᱟᱰᱟᱭ ᱧᱟᱢᱚᱜᱼᱟ ᱥᱟᱱᱟᱢᱜᱮ ᱱᱚᱣᱟ ᱠᱚᱫᱚ ᱚᱱᱟᱛᱤᱧ ᱢᱮᱱᱟ ᱫᱩᱨᱵᱤᱠᱠᱷᱚᱱ ᱡᱚᱱᱛᱨᱚ ᱫᱚ ᱧᱮᱞ ᱞᱟᱹᱜᱤᱫᱛᱮ ᱵᱟᱰᱟᱭ ᱞᱟᱹᱜᱤᱫᱛᱮ ᱟᱹᱰᱤ ᱡᱚᱛᱷᱟᱛᱟ